ᱤᱧ ᱵᱮᱵᱷᱟᱨᱮᱫ ᱢᱩᱫᱽᱨᱮ ᱢᱳᱵᱟᱭᱤᱞ ᱪᱟᱨᱡᱟᱨ ᱱᱚᱣᱟ ᱢᱳᱵᱟᱭᱤᱞ ᱪᱟᱨᱡᱟᱨ ᱨᱮᱱᱟᱜ ᱠᱟᱛᱷᱟ ᱱᱚᱣᱟ ᱱᱟᱜ ᱤᱧ ᱫᱩᱠᱷ ᱤᱧ ᱞᱟᱹᱭᱟ ᱡᱮ ᱢᱳᱵᱟᱭᱤᱞ ᱡᱟᱦᱟᱸ ᱞᱮᱠᱟ ᱵᱚᱱ ᱠᱤᱨᱤᱧ ᱠᱮᱜᱼᱟ ᱡᱚᱛᱚ ᱦᱚᱲ ᱜᱮ ᱟᱹᱰᱤ ᱨᱟᱹᱥᱠᱟᱹ ᱟᱨ ᱢᱳᱵᱟᱭᱤᱞ ᱫᱚ ᱞᱟᱹᱠᱛᱤᱭᱟᱱᱟᱜ ᱡᱤᱱᱤᱥ ᱠᱟᱱᱟ ᱟᱨ ᱟᱹᱞᱤᱧ ᱠᱤᱨᱤᱧ ᱠᱮᱜᱼᱟ ᱱᱟᱣᱟ ᱱᱟᱣᱟ ᱫᱚ ᱢᱮᱱᱠᱷᱟᱱ ᱫᱚ ᱚᱱᱟ ᱢᱳᱵᱟᱭᱤᱞ ᱪᱟᱨᱡᱟᱨ ᱟᱹᱰᱤ ᱪᱮᱦᱨᱟ ᱪᱟᱨᱡᱚᱜ ᱠᱟᱱ ᱛᱟᱦᱮᱱᱟ ᱟᱫᱚ ᱠᱤᱪᱷᱩ ᱫᱤᱱ ᱢᱟᱨᱮ ᱤᱫᱤᱭᱮᱱ ᱠᱷᱟᱱ ᱫᱚ ᱚᱱᱟ ᱪᱟᱨᱡᱟᱨ ᱫᱚ ᱟᱫᱚ ᱵᱟᱭ ᱪᱟᱨᱡᱚᱜ ᱠᱟᱱᱟ ᱚᱠᱟ ᱡᱚᱦᱚᱜ ᱚᱠᱟ ᱞᱮᱠᱟᱢ ᱡᱚᱴᱮᱫ ᱞᱮᱠᱷᱟᱱ ᱪᱟᱨᱡᱚᱜᱼᱟ ᱵᱟᱠᱷᱟᱱ ᱚᱱᱠᱟ ᱛᱮᱜᱮ ᱚᱱᱟ ᱪᱟᱨᱡᱟᱨ ᱫᱚ ᱛᱟᱭᱚᱢ ᱫᱚ ᱴᱟᱭᱤᱢ ᱨᱮ ᱡᱩᱫᱤ ᱚᱱᱟ ᱛᱟᱢ ᱵᱟᱭ ᱦᱩᱭᱩᱜᱼᱟ ᱚᱱᱟ ᱪᱟᱨᱡᱟᱨ ᱛᱮᱫᱚ ᱵᱟᱭ ᱪᱟᱨᱡᱚᱜᱼᱟ